ᱦᱮᱞᱳ ᱢᱟᱲᱟᱝ ᱫᱚ ᱤᱥᱤᱱ ᱵᱟᱥᱟᱝ ᱵᱟᱢ ᱵᱟᱰᱟᱭᱟ ᱢᱟᱱᱮ ᱫᱟᱠᱟ ᱠᱚᱦᱚᱢ ᱨᱚᱸᱜᱚ ᱦᱚᱪᱚᱭᱟ ᱩᱛᱩ ᱠᱚᱦᱚᱢ ᱨᱚᱸᱜᱚ ᱦᱚᱪᱚᱭᱟ ᱪᱮᱫᱞᱮᱠᱟ ᱤᱥᱤᱱ ᱵᱟᱢ ᱵᱟᱰᱟᱭᱟ ᱚᱱᱟ ᱠᱷᱟᱹᱛᱤᱨ ᱜᱮᱛᱚ ᱚᱱᱠᱟ ᱵᱮᱥ ᱵᱟᱢ ᱤᱥᱤᱱ ᱫᱟᱲᱮᱭᱟᱜᱼᱟ ᱟᱫᱚ ᱟᱭᱚ ᱛᱟᱠᱚ ᱡᱟᱦᱟᱸᱞᱮᱠᱟ ᱠᱚ ᱞᱟᱹᱭᱟ ᱩᱱᱠᱩᱣᱟᱜ ᱞᱟᱹᱭ ᱛᱮᱜᱮᱢ ᱪᱟᱞᱟᱜᱼᱟ ᱩᱱᱠᱩ ᱡᱟᱦᱟᱸᱞᱮᱠᱟ ᱠᱚ ᱢᱮᱛᱟᱢᱟ ᱚᱱᱠᱟᱜᱮ ᱤᱥᱤᱱᱟᱢ ᱫᱟᱠᱟᱦᱚᱸ ᱤᱥᱤᱱᱠᱚ ᱞᱟᱹᱭᱟᱢᱟ ᱱᱚᱝᱠᱟ ᱤᱥᱤᱱ ᱢᱮ ᱚᱱᱠᱟ ᱤᱥᱤᱱᱢᱮ ᱩᱛᱩ ᱠᱚᱦᱚᱸ ᱱᱚᱝᱠᱟ ᱩᱛᱩᱭ ᱢᱮ ᱱᱷᱟᱝᱠᱟ ᱩᱛᱩᱭ ᱢᱮ ᱟᱭᱚ ᱠᱚ ᱡᱟᱦᱟᱸᱞᱮᱠᱟ ᱠᱚ ᱞᱟᱹᱭᱟ ᱚᱱᱟ ᱤᱭᱟᱹ ᱛᱮᱜᱮᱢ ᱟᱢᱦᱚᱢ ᱤᱥᱤᱱᱼᱵᱟᱥᱟᱝᱟ ᱵᱟᱠᱷᱟᱱ ᱟᱢ ᱛᱮᱢᱟ ᱵᱟᱢ ᱵᱟᱲᱟᱭ ᱟᱠᱟᱫᱼᱟ ᱥᱮ ᱱᱚᱝᱠᱟᱧ ᱤᱥᱤᱱᱟ ᱢᱮᱱᱛᱮ ᱮᱱᱠᱷᱟᱱ ᱟᱭᱚ ᱠᱚᱜᱮ ᱠᱚ ᱞᱟᱹᱭ ᱪᱮᱫ ᱟᱢᱟ ᱱᱚᱣᱟᱫᱚ ᱱᱚᱝᱠᱟ ᱤᱥᱤᱱ ᱦᱩᱭᱩᱜᱼᱟ ᱫᱟᱠᱟ ᱱᱚᱝᱠᱟ ᱤᱥᱤᱱ ᱦᱩᱭᱩᱜᱫᱼᱟ ᱩᱛᱩ ᱱᱚᱝᱠᱟ ᱤᱥᱤᱱ ᱦᱩᱭᱩᱜᱼᱟ ᱵᱟᱝᱠᱷᱟᱱ ᱵᱟᱝ ᱵᱟᱲᱟᱭ ᱛᱮᱫᱚ ᱵᱟᱢ ᱫᱟᱲᱮᱭᱟᱜᱼᱟ ᱚᱱᱟ ᱠᱚᱫᱚ ᱢᱟᱲᱟᱝ ᱢᱟ ᱚᱠᱚᱭᱦᱚᱸ ᱵᱟᱵᱚ ᱪᱮᱫ ᱟᱹᱜᱩ ᱠᱟᱫᱼᱟ ᱥᱮ ᱱᱚᱣᱟᱫᱚ ᱱᱚᱝᱠᱟᱭ ᱟᱠᱚ ᱢᱮᱱᱛᱮᱫ